ᱤᱧ ᱫᱩᱧ ᱢᱚᱱᱮᱭᱟ ᱡᱮ ᱵᱤᱛᱟᱹᱣ ᱟᱠᱟᱱ ᱡᱟᱦᱟᱸ ᱯᱟᱨᱚᱢ ᱟᱠᱟᱱ ᱟᱭᱢᱟ ᱥᱮᱨᱢᱟ ᱵᱟᱨᱯᱮ ᱥᱮᱨᱢᱟ ᱫᱚ ᱟᱨ ᱱᱤᱛᱳᱜ ᱟᱜ ᱮᱱᱮᱡ ᱥᱮᱨᱮᱧ ᱟᱨ ᱩᱱᱫᱤᱱ ᱟᱜ ᱮᱱᱮᱡ ᱥᱮᱨᱮᱧ ᱟᱹᱰᱤ ᱵᱚᱫᱚᱞ ᱟᱠᱟᱱᱟ ᱪᱮᱫᱟᱜ ᱥᱮ ᱱᱮᱛᱟᱨᱟᱜ ᱮᱱᱮᱡ ᱥᱮᱨᱮᱧ ᱫᱚ ᱧᱮᱞᱚᱜ ᱠᱟᱱᱟ ᱚᱨᱜᱮᱥᱴᱟᱨ ᱠᱚ ᱦᱩᱭᱩᱜ ᱠᱟᱱᱟ ᱮᱴᱟᱜ ᱨᱚᱠᱚᱢ ᱠᱚ ᱮᱱᱮᱡ ᱮᱫᱟᱠᱚ ᱡᱟᱦᱟᱸ ᱧᱩᱛᱩᱢ ᱟᱠᱟᱫ ᱠᱚᱣᱟ ᱠᱚ ᱪᱷᱟᱯᱨᱤ ᱚᱱᱠᱟᱜᱮ ᱟᱵᱚᱣᱟᱜ ᱫᱚᱝ ᱞᱟᱜᱽᱲᱮ ᱥᱮ ᱵᱟᱦᱟ ᱥᱚᱦᱨᱟᱭ ᱠᱚᱨᱮᱜ ᱦᱚᱸ ᱱᱮᱛᱟᱨ ᱡᱩᱣᱟᱹᱱ ᱠᱚ ᱮᱱᱮᱡ ᱥᱮᱨᱮᱧ ᱠᱚ ᱵᱟᱹᱜᱤᱭᱟᱜ ᱠᱟᱱ ᱞᱮᱠᱟᱜᱮ ᱦᱤᱲᱤᱧᱮᱜ ᱞᱮᱠᱟ ᱠᱚ ᱛᱚ ᱮᱱᱮᱡ ᱥᱮᱨᱮᱧ ᱟᱭᱢᱟᱜᱮ ᱵᱚᱫᱚᱞ ᱟᱠᱟᱱᱟ ᱥᱮᱨᱮᱧ ᱨᱮ ᱨᱟᱦᱟ ᱵᱚᱫᱚᱞ ᱟᱠᱟᱱᱟ ᱩᱱᱫᱤᱱᱟᱜ ᱨᱟᱦᱟᱨᱮ ᱯᱷᱟᱨᱟᱠ ᱢᱮᱱᱟᱜᱼᱟ ᱱᱮᱛᱟᱨᱟᱜ ᱨᱟᱦᱟᱨᱮ ᱯᱷᱟᱨᱟᱠ ᱢᱮᱱᱟᱜᱼᱟ ᱮᱱᱮᱡ ᱦᱚᱸ ᱟᱭᱢᱟ ᱯᱷᱟᱨᱟᱠ ᱢᱮᱱᱟᱜᱼᱟ ᱛᱚ ᱵᱚᱫᱚᱞ ᱟᱠᱟᱱᱟ